ᱦᱮᱸ ᱟᱞᱮᱭᱟ ᱱᱚᱣᱟ ᱴᱚᱴᱷᱟ ᱨᱮᱫᱚ ᱞᱮᱱᱰᱢᱟᱨᱠ ᱵᱚᱞᱛᱮ ᱢᱩᱠᱩᱴᱢᱚᱱᱤᱯᱩᱨ ᱢᱮᱱᱟᱜ ᱛᱟᱞᱮᱭᱟ ᱡᱟᱦᱟᱸ ᱨᱮᱫᱚ ᱠᱮᱱᱮᱞ ᱵᱤᱨᱤᱡ ᱢᱮᱱᱟᱜᱼᱟ ᱡᱚᱠᱷᱚᱱ ᱫᱟᱜ ᱩᱰᱩᱠᱚᱜᱼᱟ ᱟᱹᱰᱤ ᱱᱟᱯᱟᱭ ᱧᱮᱞᱚᱜᱼᱟ ᱟᱨ ᱵᱟᱨᱚᱴᱤ ᱜᱮᱴ ᱢᱮᱱᱟᱜ ᱛᱟᱞᱮᱭᱟ ᱱᱟᱹᱭ ᱱᱟᱜ ᱟᱹᱰᱤ ᱟᱹᱰᱤ ᱟᱹᱰᱤ ᱥᱟᱯᱷᱟ ᱥᱟᱯᱷᱤ ᱫᱟᱜ ᱧᱮᱞᱚᱜᱼᱟ ᱡᱚᱠᱷᱚᱱ ᱞᱮ ᱟᱲᱟᱜᱟ ᱟᱹᱰᱤ ᱢᱚᱡᱽ ᱜᱮ ᱧᱮᱞᱚᱜᱼᱟ ᱟᱨᱚ ᱧᱮᱞ ᱛᱮᱱᱟᱜ ᱫᱚ ᱯᱟᱲ ᱢᱮᱱᱟᱜᱼᱟ ᱢᱩᱠᱩᱴᱢᱚᱱᱤᱯᱩᱨ ᱯᱚᱨᱮᱥᱱᱟᱛᱷ ᱢᱚᱱᱫᱤᱨ ᱢᱮᱱᱟᱜᱼᱟ ᱟᱭᱢᱟ ᱚᱸᱰᱮ ᱫᱚᱠᱟᱱ ᱠᱚᱠᱚ ᱵᱟᱹᱭᱥᱟᱹᱣ ᱠᱟᱫᱟ ᱚᱱᱟ ᱠᱚᱦᱚᱸ ᱢᱮᱱᱟᱜᱼᱟ ᱚᱸᱰᱮ ᱫᱚ ᱟᱹᱰᱤ ᱥᱟᱺᱜᱤᱧ ᱥᱟᱺᱜᱤᱧ ᱠᱷᱚᱱᱜᱮ ᱦᱚᱲ ᱠᱚ ᱦᱤᱡᱩᱜᱼᱟ ᱧᱮᱞ ᱞᱟᱹᱜᱤᱫ ᱟᱵᱚ ᱠᱚ ᱵᱟᱵᱚᱱ ᱪᱟᱞᱟᱜ ᱨᱮᱦᱚᱸ ᱰᱤᱥᱮᱢᱵᱚᱨ ᱢᱟᱥ ᱡᱟᱱᱩᱣᱟᱨᱤ ᱢᱟᱥ ᱟᱹᱰᱤ ᱟᱭᱢᱟᱜᱮ ᱚᱸᱰᱮ ᱫᱚᱠᱚ ᱦᱚᱲᱚᱜᱼᱟ ᱦᱚᱲ ᱧᱮᱞᱛᱮ ᱟᱹᱰᱤᱜᱮ ᱨᱟᱹᱥᱠᱟᱹ ᱵᱩᱡᱷᱟᱹᱜᱼᱟ ᱢᱮᱞᱟ ᱞᱮᱠᱟ ᱟᱨ ᱯᱳᱥ ᱥᱚᱝᱠᱨᱟᱱᱛᱤ ᱥᱚᱢᱚᱭ ᱢᱤᱫᱴᱟᱝ ᱯᱚᱨᱮᱥᱱᱟᱛᱷ ᱢᱚᱱᱫᱤᱨ ᱡᱟᱦᱟᱸ ᱢᱮᱱᱟᱜᱼᱟ ᱥᱤᱵ ᱢᱚᱱᱫᱤᱨ ᱚᱸᱰᱮ ᱢᱮᱞᱟ ᱦᱩᱭᱩᱜᱼᱟ ᱮᱢᱚᱱ ᱠᱚ ᱦᱚᱲᱚᱜᱼᱟ ᱞᱮᱠᱷᱟᱛᱮ ᱵᱟᱝᱠᱚ ᱪᱟᱵᱟᱜᱼᱟ ᱡᱟᱝᱜᱟ ᱫᱚᱦᱚ ᱨᱮᱱᱟᱜ ᱡᱟᱭᱜᱟ ᱦᱚᱸ ᱵᱟᱝ ᱧᱟᱢᱚᱜᱼᱟ ᱚᱱᱠᱟ ᱠᱚ ᱦᱚᱲᱚᱜᱼᱟ ᱟᱨ ᱟᱵᱚᱣᱟᱜ ᱱᱚᱣᱟ ᱟᱞᱮᱭᱟᱜ ᱠᱷᱟᱛᱲᱟ ᱡᱟᱦᱟᱸ ᱫᱚ ᱚᱸᱰᱮ ᱥᱚᱥᱟᱱᱠᱟᱞᱤ ᱢᱚᱱᱫᱤᱨ ᱢᱮᱱᱟᱜ ᱜᱮᱭᱟ ᱚᱸᱰᱮᱦᱚᱸ ᱚᱱᱟ ᱢᱚᱱᱫᱤᱨ ᱟᱹᱰᱤ ᱡᱟᱜᱽᱨᱚᱛᱚ ᱜᱮᱭᱟ ᱚᱸᱰᱮᱦᱚᱸ ᱟᱹᱰᱤ ᱥᱟᱺᱜᱤᱧ ᱥᱟᱺᱜᱤᱧ ᱠᱷᱚᱱ ᱦᱚᱲᱠᱚ ᱦᱤᱡᱩᱜ ᱜᱮᱭᱟ ᱚᱸᱰᱮ ᱟᱵᱚ ᱥᱚᱦᱨᱟᱭ ᱡᱚᱠᱷᱚᱱ ᱠᱟᱹᱞᱤ ᱯᱩᱡᱟᱹ ᱦᱩᱭᱩᱜᱼᱟ ᱟᱹᱰᱤ ᱢᱚᱡᱽ ᱠᱚ ᱥᱟᱡᱟᱣᱟ ᱟᱹᱰᱤ ᱦᱚᱲ ᱜᱮᱠᱚ ᱦᱤᱡᱩᱜᱼᱟ ᱧᱮᱞ ᱞᱟᱹᱜᱤᱫ ᱟᱨ ᱥᱩᱥᱩᱱᱤᱭᱟᱹ ᱯᱟᱦᱟᱲ ᱢᱮᱱᱟᱜ ᱛᱟᱵᱳᱱᱟ ᱵᱚᱲᱫᱤ ᱯᱟᱦᱟᱲ ᱢᱮᱱᱟᱜᱼᱟ ᱟᱞᱮ ᱯᱩᱨᱩᱞᱤᱭᱟᱹ ᱚᱡᱳᱫᱽᱫᱷᱟ ᱯᱟᱦᱟᱲ ᱢᱮᱱᱟᱜᱼᱟ ᱡᱟᱦᱟᱸ ᱨᱮᱫᱚ ᱨᱟᱢ ᱞᱚᱠᱠᱷᱚᱱ ᱥᱤᱛᱟᱹ ᱥᱮᱫᱟᱭ ᱦᱟᱯᱲᱟᱢ ᱠᱚᱠᱚ ᱞᱟᱹᱭ ᱜᱮᱭᱟ ᱩᱱᱠᱩ ᱠᱚ ᱯᱟᱨᱚᱢ ᱠᱟᱱ ᱛᱟᱦᱮᱜ ᱥᱮ ᱠᱚ ᱛᱟᱦᱮᱸ ᱠᱟᱱᱟ ᱚᱸᱰᱮ ᱟᱹᱰᱤ ᱢᱟᱨᱟᱝ ᱵᱩᱨᱩ ᱫᱟᱨᱮ ᱥᱮ ᱟᱹᱰᱤ ᱟᱭᱢᱟ ᱡᱤᱱᱤᱥ ᱧᱮᱞ ᱛᱮᱱᱟᱜ ᱢᱮᱱᱟᱜᱼᱟ ᱥᱩᱥᱩᱱᱤᱭᱟ ᱯᱟᱦᱟᱲ ᱨᱮᱦᱚᱸ ᱢᱮᱞᱟ ᱦᱩᱭᱩᱜᱼᱟ ᱥᱩᱥᱩᱱᱤᱭᱟ ᱯᱟᱦᱟᱲ ᱦᱚᱸ ᱟᱹᱰᱤ ᱢᱚᱡᱽ ᱜᱮᱭᱟ ᱟᱹᱰᱤ ᱟᱭᱢᱟ ᱟᱹᱰᱤ ᱥᱟᱺᱜᱤᱧ ᱥᱟᱺᱜᱤᱧ ᱦᱚᱲ ᱦᱚᱸᱠᱚ ᱦᱤᱡᱩᱜ ᱜᱮᱭᱟ ᱟᱨ ᱥᱤᱞᱫᱟᱹ ᱯᱟᱛᱟ ᱱᱚᱰᱮ ᱦᱩᱭᱩᱜ ᱜᱮᱭᱟ ᱟᱞᱮ ᱴᱷᱮᱱ ᱱᱚᱰᱮ ᱦᱚᱸ ᱟᱹᱰᱤ ᱥᱟᱺᱜᱤᱧ ᱡᱷᱟᱲᱠᱷᱚᱸᱰ ᱥᱮ ᱠᱳᱞᱠᱟᱛᱟ ᱟᱹᱰᱤ ᱥᱟᱺᱜᱤᱧ ᱥᱟᱺᱜᱤᱧ ᱨᱮᱱ ᱦᱚᱲᱜᱮ ᱱᱚᱰᱮ ᱧᱮᱧᱮᱞ ᱠᱚ ᱦᱤᱡᱩᱜᱼᱟ ᱚᱱᱟ ᱥᱤᱞᱫᱟᱹ ᱯᱟᱛᱟᱨᱮ ᱟᱹᱰᱤ ᱟᱭᱢᱟᱜᱮ ᱦᱚᱲ ᱠᱚ ᱦᱤᱡᱩᱜᱼᱟ ᱨᱟᱹᱥᱠᱟᱹ ᱭᱟᱠᱚ ᱡᱚᱢ ᱟᱠᱚ ᱟᱹᱰᱤ ᱱᱟᱱᱟᱦᱩᱱᱟᱹᱨ ᱡᱤᱱᱤᱥ ᱠᱚᱜᱮ ᱧᱟᱢᱚᱜᱼᱟ ᱚᱱᱟ ᱠᱚ ᱧᱮᱞ ᱠᱟᱛᱮᱜ ᱟᱹᱰᱤ ᱨᱟᱹᱥᱠᱟᱹ ᱵᱩᱡᱷᱟᱹᱜᱼᱟ ᱡᱮ ᱱᱚᱛᱮᱱ ᱥᱟᱺᱜᱤᱧ ᱥᱟᱺᱜᱤᱧ ᱦᱚᱲ ᱠᱚ ᱟᱵᱚ ᱧᱮᱧᱮᱞ ᱠᱚ ᱦᱤᱡᱩᱜ ᱠᱟᱱᱟ ᱚᱱᱟ ᱧᱮᱞ ᱠᱟᱛᱮᱜ ᱟᱹᱰᱤ ᱨᱟᱹᱥᱠᱟᱹ ᱜᱮ ᱵᱩᱡᱷᱟᱹᱜᱼᱟ ᱟᱵᱚ ᱵᱚᱱ ᱨᱤᱠᱟᱹᱭᱮᱫᱟ ᱡᱮ ᱟᱵᱚᱣᱟᱜ ᱱᱚᱣᱟ ᱡᱟᱭᱜᱟ ᱠᱚᱨᱮᱜ ᱡᱮᱢᱚᱱ ᱟᱨᱚ ᱦᱚᱲᱠᱚ ᱦᱤᱡᱩᱜ ᱢᱟ ᱟᱨ ᱟᱞᱮ ᱱᱚᱰᱮ ᱟᱞᱮᱭᱟᱜ ᱯᱟᱦᱟᱲᱨᱮ ᱵᱚᱲᱚ ᱯᱟᱦᱟᱲ ᱢᱮᱱᱛᱮ ᱢᱮᱱᱟᱜᱼᱟ ᱟᱹᱰᱤ ᱢᱟᱨᱟᱝ ᱜᱩᱦᱟ ᱛᱤᱨᱤᱥ ᱛᱷᱮᱠᱮ ᱪᱚᱞᱞᱤᱥ ᱯᱷᱩᱴ ᱚᱱᱠᱟ ᱦᱩᱭᱩᱜᱼᱟ ᱜᱩᱦᱟ ᱧᱮᱞ ᱟᱹᱰᱤ ᱵᱟᱭᱨᱮ ᱨᱮᱱ ᱦᱚᱲ ᱠᱚᱦᱚᱸ ᱠᱚ ᱧᱮᱞ ᱤᱫᱤᱭ ᱠᱟᱫᱟ ᱟᱨᱦᱚᱸ ᱦᱚᱲᱠᱚ ᱦᱤᱡᱩᱜ ᱢᱟ ᱚᱱᱟ ᱜᱮᱵᱚᱱ ᱨᱤᱠᱟᱹᱭ ᱢᱟ